ᱟᱪᱪᱷᱟ ᱱᱚᱣᱟ ᱵᱟᱭᱤᱠ ᱪᱟᱞᱟᱣ ᱠᱷᱮᱛᱨᱮ ᱫᱚ ᱦᱩᱭᱩᱜ ᱠᱟᱱᱟ ᱡᱟᱦᱟᱸᱞᱮᱠᱟ ᱦᱮᱞᱢᱮᱴ ᱡᱩᱛᱟᱹ ᱪᱚᱥᱢᱟ ᱟᱨ ᱚᱱᱟ ᱥᱟᱶᱛᱮ ᱦᱚᱨᱚᱜ ᱵᱟᱸᱫᱮ ᱦᱚᱸ ᱴᱷᱤᱠᱼᱴᱷᱟᱠ ᱟᱵᱚ ᱫᱚᱨᱠᱟᱨ ᱛᱟᱵᱚᱱᱟ ᱡᱟᱛᱮ ᱟᱵᱚ ᱵᱟᱭᱤᱠ ᱪᱟᱞᱟᱣ ᱠᱚᱛᱛᱮ ᱱᱮᱛᱟᱨ ᱡᱩᱜᱽ ᱨᱮᱱᱟᱜ ᱫᱚ ᱰᱤᱡᱤᱴᱮᱞ ᱡᱩᱜᱽ ᱥᱟᱶᱛᱮ ᱟᱵᱚ ᱵᱤᱵᱷᱤᱱᱱᱚ ᱨᱚᱠᱚᱢ ᱯᱷᱮᱥᱮᱱ ᱫᱚᱨᱠᱟᱨ ᱜᱮᱭᱟᱭ ᱟᱨ ᱚᱱᱟ ᱥᱟᱶᱛᱮ ᱟᱵᱚ ᱵᱟᱭᱤᱠ ᱪᱮᱛᱟᱱ ᱨᱮ ᱪᱟᱞᱟᱣ ᱞᱮᱠᱷᱟᱱ ᱟᱵᱚ ᱵᱚᱱ ᱨᱟᱱᱤᱝ ᱞᱮᱠᱷᱟᱱ ᱡᱟᱦᱟᱸᱞᱮᱠᱟ ᱮᱠᱥᱤᱰᱮᱱᱴ ᱠᱚ ᱦᱩᱭ ᱫᱟᱲᱮᱭᱟᱜᱼᱟ ᱡᱟᱦᱟᱸ ᱫᱚ ᱞᱤᱢᱤᱴ ᱵᱟᱭᱨᱮ ᱪᱟᱞᱟᱣ ᱞᱮᱠᱷᱟᱱ ᱡᱮᱢᱚᱱ ᱚᱯᱚᱡᱤᱴ ᱥᱟᱭᱤᱰ ᱡᱟᱦᱟᱸ ᱦᱳᱭᱛᱳ ᱵᱤᱵᱷᱤᱱᱱᱚ ᱨᱚᱠᱚᱢ ᱮᱠᱥᱤᱰᱮᱱᱴ ᱠᱚ ᱵᱟ ᱵᱟᱢᱯᱷᱟᱨ ᱠᱚ ᱛᱟᱦᱮᱱᱟ ᱚᱱᱟ ᱥᱟᱶᱛᱮ ᱟᱨᱚ ᱚᱱᱮᱠ ᱠᱤᱪᱷᱩ ᱢᱮᱨᱚᱢ ᱰᱟᱝᱨᱤ ᱠᱚ ᱮᱠᱥᱤᱰᱮᱱᱚᱜᱼᱟ ᱠᱚ ᱮᱢᱚᱱ ᱮᱢᱚᱱ ᱠᱚ ᱠᱟᱹᱴᱤᱡ ᱥᱟᱵᱫᱷᱟᱱ ᱛᱮ ᱜᱟᱹᱰᱤ ᱪᱟᱞᱟᱣ ᱫᱚᱨᱠᱟᱨᱟᱭ